ᱤᱧᱟᱹᱜ ᱜᱟᱶᱛᱟᱨᱮᱻ ᱡᱟᱦᱟᱞᱮᱠᱟᱱ ᱦᱚᱲ ᱥᱮ ᱜᱩᱥᱴᱤ ᱢᱟᱱᱮ ᱡᱟᱹᱛᱤ ᱯᱟᱹᱨᱤᱥ ᱢᱮᱱᱟᱜ ᱠᱚᱣᱟ ᱡᱮᱢᱚᱱ ᱦᱮᱢᱵᱨᱚᱢ ᱠᱤᱥᱠᱩ ᱥᱚᱨᱮᱱ ᱵᱮᱥᱨᱟ ᱢᱩᱨᱢᱩ ᱴᱩᱰᱩ ᱟᱨ ᱡᱟᱦᱟᱱ ᱜᱟᱶᱛᱟ ᱥᱮ ᱥᱟᱶᱛᱟᱨᱮ ᱵᱟᱦᱟ ᱥᱚᱨᱦᱟᱭ ᱫᱚᱝ ᱞᱟᱜᱽᱲᱮ ᱢᱟᱱᱮ ᱮᱱᱮᱡ ᱟᱠᱷᱲᱟ ᱢᱮᱱᱟᱜ ᱛᱟᱞᱮᱭᱟ ᱟᱨ ᱚᱱᱟ ᱮᱱᱮᱡ ᱟᱠᱷᱲᱟᱨᱮ ᱦᱚᱲ ᱠᱚ ᱮᱱᱮᱡᱼᱟ ᱚᱠᱟᱨᱮ ᱠᱤᱪᱷᱩ ᱩᱛᱥᱟᱦᱚ ᱮᱢᱟᱣ ᱠᱚ ᱦᱩᱭᱩᱜᱼᱟ ᱡᱟᱦᱟᱸ ᱫᱚ ᱠᱤᱪᱷᱩ ᱞᱟᱭᱦᱚᱸᱢ ᱛᱚᱞᱚᱵ ᱦᱩᱭ ᱫᱟᱲᱮᱭᱟᱜᱼᱟ ᱡᱮ ᱱᱚᱣᱟ ᱥᱮᱨᱮᱧ ᱨᱮᱫᱚ ᱱᱚᱝᱠᱟ ᱮᱱᱮᱡ ᱦᱩᱭᱩᱜᱼᱟ ᱱᱚᱣᱟ ᱥᱮᱨᱮᱧ ᱨᱮ ᱱᱚᱝᱠᱟ ᱮᱱᱮᱡ ᱦᱩᱭᱩᱜᱼᱟ ᱤᱱᱠᱟᱹ ᱠᱟᱛᱮᱫ ᱡᱮ ᱥᱮᱨᱮᱧ ᱦᱚᱸ ᱡᱮ ᱱᱚᱣᱟ ᱥᱮᱨᱮᱧ ᱫᱚ ᱱᱚᱝᱠᱟ ᱵᱟᱦᱟ ᱫᱚ ᱵᱟᱦᱟ ᱥᱮᱨᱮᱧ ᱞᱮᱠᱟ ᱞᱟᱭ ᱥᱚᱨᱦᱟᱭ ᱫᱚ ᱥᱚᱨᱦᱟᱭ ᱥᱮᱨᱮᱧ ᱫᱚᱝ ᱫᱚ ᱫᱚᱝ ᱞᱮᱠᱟ ᱞᱟᱜᱽᱲᱮ ᱫᱚ ᱞᱟᱜᱽᱲᱮ ᱞᱮᱠᱟ ᱤᱱᱠᱟᱹ ᱢᱟᱱᱮ ᱠᱤᱪᱷᱩ ᱟᱨ ᱪᱮᱫ ᱱᱚᱝᱠᱟ ᱵᱩᱡᱽ ᱠᱟᱛᱮ ᱞᱟᱹᱭ ᱦᱩᱩᱭᱩᱜᱼᱟ